ᱪᱚᱞᱚᱛᱤ ᱢᱩᱨᱢᱩ ᱟᱯᱮ ᱱᱚᱰᱮ ᱩᱛᱛᱚᱨ ᱫᱤᱱᱟᱡᱯᱩᱨᱮ ᱵᱩᱜᱤᱛᱮᱧ ᱧᱮᱞ ᱮᱫᱟ ᱡᱚᱸᱰᱨᱟ ᱯᱮ ᱪᱟᱥ ᱟᱠᱟᱫᱟ ᱟᱨ ᱱᱤᱭᱟᱹ ᱡᱚᱸᱰᱨᱟ ᱚᱠᱟ ᱥᱚᱢᱚᱭ ᱯᱮ ᱪᱟᱥᱟ ᱟᱨ ᱚᱠᱟ ᱥᱚᱢᱚᱭ ᱯᱮ ᱜᱚᱫᱟ ᱟᱨ ᱪᱮᱫ ᱞᱮᱠᱟ ᱠᱟᱛᱮᱫ ᱯᱮ ᱨᱚᱦᱚᱭᱟ ᱚᱱᱟ ᱠᱟᱹᱴᱤᱡ ᱛᱷᱚᱲᱟᱢ ᱞᱟᱹᱭ ᱟᱡᱚᱢᱟᱹᱧ ᱠᱷᱟᱱ ᱟᱹᱰᱤ ᱱᱟᱯᱟᱭ ᱦᱩᱭ ᱠᱚᱜᱼᱟ ᱟᱞᱮ ᱫᱚ ᱱᱚᱰᱮ ᱫᱚ ᱡᱚᱸᱰᱨᱟ ᱫᱚ ᱯᱩᱥ ᱵᱚᱸᱜᱟ ᱨᱮᱞᱮ ᱨᱚᱦᱚᱭᱟ ᱨᱚᱦᱚᱭ ᱞᱟᱦᱟ ᱨᱮ ᱠᱷᱮᱛ ᱫᱚ ᱯᱮ ᱯᱩᱱ ᱪᱟᱥ ᱠᱟᱛᱮᱫ ᱞᱮ ᱥᱤ ᱚᱪᱚᱭᱟ ᱞᱟᱦᱟ ᱛᱮᱫᱚ ᱰᱟᱝᱨᱟ ᱱᱟᱦᱮᱞ ᱛᱮᱠᱚ ᱥᱤᱭᱚᱜ ᱮᱫ ᱠᱟᱱ ᱛᱟᱦᱮᱸ ᱱᱚᱜᱼᱟ ᱟᱨ ᱱᱤᱛᱚᱜ ᱫᱚ ᱰᱟᱝᱨᱟ ᱱᱟᱦᱮᱞ ᱫᱚ ᱚᱱᱠᱟ ᱫᱚ ᱦᱚᱲ ᱠᱚ ᱵᱟᱠᱚ ᱪᱟᱥ ᱮᱫᱟ ᱱᱤᱛᱚᱜ ᱫᱚ ᱴᱮᱠᱴᱟᱨ ᱛᱮᱠᱚ ᱥᱤᱭᱚᱜ ᱮᱫᱟ ᱟᱫᱚ ᱡᱚᱸᱰᱨᱟ ᱞᱮ ᱨᱚᱦᱚᱭᱟ ᱚᱱᱟ ᱫᱚ ᱯᱮ ᱯᱩᱱ ᱠᱟᱛᱮᱫ ᱢᱤᱫ ᱫᱷᱟᱣ ᱞᱮ ᱪᱟᱥᱼᱟ ᱥᱤ ᱚᱪᱚᱭᱟ ᱠᱷᱮᱛ ᱠᱷᱮᱛ ᱥᱤ ᱞᱩᱯᱩᱜ ᱞᱩᱯᱩᱜ ᱚᱪᱚ ᱠᱟᱛᱮᱫ ᱡᱚᱸᱰᱨᱟ ᱞᱮ ᱠᱤᱨᱤᱧ ᱟᱹᱜᱩᱭᱟ ᱤᱛᱟᱹ ᱚᱱᱟ ᱠᱤᱨᱤᱧ ᱟᱹᱜᱩ ᱠᱟᱛᱮᱫ ᱛᱟᱨᱯᱚᱨᱮ ᱫᱚ ᱢᱤᱫ ᱧᱤᱫᱟᱹᱞᱮ ᱞᱚᱦᱚᱫᱟ ᱞᱚᱦᱚᱫ ᱠᱟᱛᱮᱫᱚ ᱫᱚᱥᱟᱨ ᱦᱤᱞᱳᱜ ᱫᱚᱞᱮ ᱚᱣᱟᱨ ᱦᱟᱭᱮᱫᱟ ᱚᱣᱟᱨ ᱦᱟᱭᱮᱫ ᱠᱟᱛᱮ ᱫᱚ ᱡᱚᱛᱚ ᱚᱲᱟᱜ ᱨᱮᱱ ᱜᱤᱫᱽᱨᱟᱹ ᱯᱤᱫᱽᱨᱟᱹ ᱡᱟ ᱦᱮᱱᱟᱜ ᱞᱮᱭᱟ ᱡᱚᱛᱚ ᱦᱚᱲ ᱢᱤᱞᱟᱹᱣ ᱠᱟᱛᱮ ᱜᱮ ᱚᱱᱟ ᱠᱷᱮᱛ ᱨᱚᱦᱚᱭ ᱫᱚᱞᱮ ᱪᱟᱞᱟᱜᱼᱟ ᱟᱫᱚ ᱟᱫᱷᱮᱱ ᱦᱚᱲ ᱫᱚᱠᱚ ᱨᱚᱦᱚᱭᱟ ᱵᱟᱵᱮᱨᱮ ᱫᱟᱜᱽ ᱟᱜᱼᱟ ᱠᱚ ᱚᱱᱟ ᱫᱟᱜᱽ ᱦᱤᱥᱟᱹᱵ ᱛᱮᱠᱚ ᱨᱚᱦᱚᱭᱟ ᱛᱤ ᱛᱮ ᱟᱫᱷᱮᱱ ᱦᱚᱲ ᱫᱚ ᱟᱫᱷᱮᱱ ᱦᱚᱲ ᱫᱚ ᱯᱮ ᱡᱟᱸᱜᱟ ᱛᱮᱠᱚ ᱫᱟᱜᱽ ᱤᱫᱤᱭᱟ ᱚᱱᱟ ᱫᱟᱜᱽ ᱨᱮᱠᱚ ᱨᱚᱦᱚᱭᱟ ᱟᱨ ᱡᱚᱸᱰᱨᱟ ᱫᱚ ᱡᱚᱠᱷᱚᱱ ᱡᱟᱱᱟᱢᱚᱜᱼᱟ ᱡᱟᱱᱟᱢ ᱠᱟᱛᱮᱫ ᱠᱤᱪᱷᱩ ᱜᱟᱱ ᱱᱟᱥᱮᱭᱟᱜ ᱞᱟᱹᱴᱩᱜᱼᱟ ᱞᱟᱹᱠᱴᱩ ᱠᱟᱛᱮᱫ ᱫᱚ ᱟᱫᱷᱮᱱ ᱦᱚᱲ ᱫᱚ ᱯᱟᱹᱥᱱᱤ ᱛᱮᱠᱚ ᱦᱮᱲᱦᱮᱫᱟ ᱟᱨ ᱟᱫᱷᱮᱱ ᱦᱚᱲ ᱫᱚ ᱦᱩᱭᱤᱞ ᱛᱮ ᱚᱱᱮ ᱢᱚᱫᱴᱮᱱ ᱚᱱᱟ ᱫᱚ ᱥᱤᱭᱚᱜ ᱞᱮᱠᱟ ᱜᱟᱹᱰᱤ ᱠᱟᱱᱟ ᱛᱤ ᱛᱮ ᱴᱷᱮᱞᱟᱣ ᱦᱩᱭᱩᱜᱼᱟ ᱦᱚᱲ ᱠᱚ ᱴᱷᱮᱞᱟᱣᱟ ᱚᱱᱟ ᱛᱮᱞᱮ ᱥᱤᱭᱚᱜᱟ ᱚᱱᱟ ᱜᱷᱟᱥ ᱠᱚᱞᱮ ᱜᱚᱡ ᱦᱚᱪᱚᱭᱟ ᱟᱨ ᱡᱚᱸᱰᱨᱟ ᱡᱚᱠᱷᱚᱱ ᱵᱤᱞᱤᱜᱼᱟ ᱜᱟᱫᱟᱨᱚᱜᱼᱟ ᱡᱚᱠᱷᱚᱱ ᱨᱟᱯᱟᱜ ᱡᱩᱛ ᱡᱩᱛᱩᱜᱼᱟ ᱩᱱ ᱡᱩᱠᱷᱚᱱ ᱫᱚ ᱨᱟᱯᱟᱜ ᱠᱟᱛᱮ ᱦᱚᱸᱞᱮ ᱡᱚᱢᱟ ᱟᱨ ᱦᱚᱞᱚᱝ ᱠᱟᱛᱮᱫ ᱦᱚᱞᱮ ᱡᱚᱢᱟ ᱯᱤᱴᱷᱟᱹᱭᱟᱠᱚ ᱟᱫᱷᱮᱱ ᱦᱚᱲ ᱫᱚ ᱟᱨ ᱟᱫᱷᱮᱱ ᱦᱚᱲ ᱫᱚ ᱟᱨᱦᱚᱸ ᱪᱷᱟᱹᱛᱩ ᱠᱟᱛᱮᱫ ᱜᱮᱠᱚ ᱡᱚᱢᱟ ᱟᱨ ᱞᱟᱦᱟ ᱛᱮᱫᱚ ᱟᱨᱦᱚᱸ ᱞᱟᱦᱟ ᱧᱚᱜ ᱫᱚᱠᱚ ᱞᱟᱹᱭᱟ ᱵᱟᱝᱢᱟ ᱫᱟᱠᱟ ᱦᱚᱠᱚ ᱡᱚᱢᱮᱫ ᱠᱟᱱ ᱛᱟᱦᱮᱱᱚᱜᱼᱟ ᱡᱚᱸᱰᱟᱨᱟ ᱫᱟᱠᱟ ᱦᱚᱸᱠᱚ ᱡᱚᱢᱮᱫ ᱠᱟᱱ ᱛᱟᱦᱮᱱᱚᱜᱼᱟ ᱟᱫᱚ ᱱᱮᱛᱟᱨ ᱫᱚ ᱡᱚᱸᱰᱨᱟ ᱫᱟᱠᱟ ᱫᱚ ᱵᱟᱠᱚ ᱡᱚᱢᱟ ᱢᱟᱱᱮ ᱪᱷᱟᱹᱛᱩᱭᱟᱠᱚ ᱟᱛᱟ ᱠᱟᱛᱮᱫ ᱠᱚ ᱪᱷᱟᱹᱛᱩᱭᱟ ᱚᱱᱟ ᱠᱚᱞᱮ ᱡᱚᱢᱟ ᱟᱨ ᱡᱚᱠᱷᱚᱱ ᱵᱤᱞᱤ ᱥᱟᱹᱛᱟᱹᱜᱼᱟ ᱡᱚᱸᱰᱨᱟ ᱩᱱ ᱚᱠᱛᱚ ᱫᱚ ᱵᱟᱹᱭᱦᱟᱹᱲ ᱨᱮᱞᱮ ᱴᱷᱚᱡ ᱟᱹᱜᱩᱭᱟ ᱴᱷᱚᱡᱟᱞᱮ ᱛᱟᱨᱯᱚᱨᱮ ᱜᱟᱹᱰᱤ ᱛᱮᱞᱮ ᱟᱹᱜᱩᱭᱟ ᱟᱹᱜᱩ ᱠᱟᱛᱮᱫ ᱫᱚ ᱟᱨᱦᱚᱸ ᱚᱲᱟᱜ ᱨᱮᱞᱮ ᱟᱹᱜᱩᱭᱟ ᱟᱹᱜᱩ ᱠᱟᱛᱮᱫ ᱚᱱᱟ ᱡᱚᱸᱰᱨᱟ ᱥᱟᱺᱲᱤ ᱚᱱᱟ ᱫᱚᱞᱮ ᱥᱟᱞᱟ ᱥᱟᱯᱟᱭᱟ ᱡᱮᱴᱟ ᱡᱚᱸᱰᱨᱟ ᱯᱚᱴᱚᱢ ᱛᱟᱦᱮᱱ ᱚᱱᱟ ᱫᱚ ᱥᱟᱺᱲᱤ ᱞᱮ ᱢᱮᱛᱟᱜᱼᱟ ᱚᱱᱟ ᱥᱟᱺᱲᱤ ᱫᱚᱞᱮ ᱪᱷᱟᱰᱟᱣᱟ ᱪᱷᱟᱰᱟᱣ ᱠᱟᱛᱮᱫ ᱟᱨᱦᱚᱸ ᱟᱫᱷᱮᱱ ᱦᱚᱲ ᱫᱚ ᱛᱤ ᱛᱮ ᱛᱷᱚᱲᱟ ᱧᱚᱜ ᱠᱚ ᱞᱟᱜᱟᱣ ᱠᱟᱜ ᱠᱷᱟᱱ ᱨᱚᱦᱚᱭ ᱠᱟᱜ ᱠᱷᱟᱱ ᱡᱚᱸᱰᱨᱟ ᱩᱱᱠᱩ ᱫᱚ ᱛᱤ ᱛᱮᱠᱚ ᱥᱟᱞᱟᱭᱟ ᱢᱟᱱᱮ ᱠᱚ ᱩᱨᱟ ᱟᱨ ᱚᱠᱚᱭ ᱯᱟᱸᱪ ᱪᱷᱚ ᱵᱤᱜᱷᱟᱹ ᱠᱟᱛᱮᱫ ᱠᱚ ᱨᱚᱦᱚᱭ ᱠᱟᱜ ᱩᱱᱠᱩ ᱫᱚ ᱩᱱᱠᱩ ᱫᱚ ᱢᱤᱥᱤᱱ ᱛᱮᱞᱮ ᱟᱭᱢᱟ ᱦᱚᱲ ᱢᱤᱞᱟᱹᱣ ᱠᱟᱛᱮᱫ ᱢᱤᱥᱤᱱ ᱨᱮᱞᱮ ᱢᱟᱰᱟᱭᱟ ᱢᱟᱰᱟ ᱠᱟᱛᱮᱫ ᱛᱟᱥᱮ ᱨᱚᱦᱚᱭ ᱨᱚᱦᱚᱲ ᱟᱞᱮ ᱟᱨ ᱫᱤᱠᱩ ᱠᱚ ᱦᱤᱡᱩᱜᱼᱟ ᱚᱲᱟᱜ ᱛᱮ ᱠᱩᱭᱤᱱᱴᱟᱞ ᱦᱤᱥᱟᱹᱵ ᱠᱚ ᱠᱤᱨᱤᱧ ᱤᱫᱤᱭᱟ ᱚᱠᱟ ᱫᱚ ᱪᱮᱫ ᱞᱮᱠᱟ ᱡᱚᱸᱰᱨᱟ ᱦᱤᱥᱟᱹᱵ ᱛᱮ ᱫᱟᱢ ᱠᱚ ᱢᱮᱱᱟ ᱡᱮᱢᱚᱱ ᱫᱚ ᱫᱩ ᱦᱟᱡᱟᱨ ᱵᱟᱭᱤᱥ ᱥᱚ ᱚᱱᱠᱟ ᱫᱟᱢ ᱛᱮᱞᱮ ᱟᱹᱠᱷᱨᱤᱧᱟ